ᱤᱧᱟᱹᱜ ᱠᱟᱹᱢᱤ ᱦᱚᱨᱟ ᱨᱮ ᱦᱚᱲ ᱠᱚ ᱠᱩᱥᱤᱭᱟᱜ ᱞᱮᱠᱟᱱ ᱡᱤᱱᱤᱥ ᱫᱚ ᱚᱱᱠᱟᱱ ᱟᱹᱰᱤ ᱠᱤᱪᱷᱩ ᱡᱤᱱᱤᱥ ᱜᱮ ᱚᱱᱠᱟᱧ ᱠᱟᱹᱢᱤᱭᱟ ᱟᱹᱰᱤ ᱡᱳᱨ ᱜᱚᱲᱚ ᱥᱚᱯᱚᱦᱚᱫ ᱤᱧ ᱮᱢᱟᱠᱚ ᱠᱟᱱᱟ ᱟᱹᱰᱤ ᱦᱚᱲᱠᱚ ᱤᱧ ᱠᱚ ᱠᱩᱥᱤᱭᱟᱹᱧᱟ ᱟᱹᱰᱤ ᱡᱳᱨ ᱜᱮ ᱡᱮᱢᱚᱱ ᱡᱟᱦᱟᱱᱟᱜ ᱜᱮ ᱟᱹᱛᱩᱴᱚᱞᱟ ᱰᱮᱵᱷᱞᱚᱯ ᱥᱮ ᱡᱟᱦᱟᱸ ᱨᱮᱜᱮ ᱡᱟᱦᱟᱱᱟᱜ ᱥᱤᱪᱪᱷᱤᱛ ᱵᱟᱨᱮᱛᱮ ᱚᱱᱟ ᱠᱚᱨᱮ ᱟᱹᱰᱤ ᱡᱳᱨᱜᱮ ᱜᱚᱲᱚ ᱥᱚᱯᱚᱦᱚᱫ ᱤᱧ ᱮᱢᱟ ᱠᱚᱣᱟ ᱚᱱᱟ ᱛᱮ ᱤᱧ ᱟᱹᱰᱤ ᱥᱟᱸᱜᱮ ᱦᱚᱲ ᱤᱧ ᱵᱮᱹᱥᱤ ᱠᱚ ᱠᱩᱥᱤᱭᱟᱹᱧ ᱜᱮᱭᱟ ᱟᱨ ᱤᱧᱟᱹᱜ ᱠᱟᱹᱢᱤ ᱠᱚ ᱠᱩᱥᱤᱭᱟᱜ ᱛᱮᱜᱮ ᱤᱧ ᱵᱮᱹᱥ ᱠᱚ ᱢᱚᱱᱮᱭᱤᱧᱟ ᱚᱱᱟ ᱦᱤᱥᱟᱹᱵᱽ ᱛᱮ ᱤᱧᱢᱟ ᱢᱤᱫᱴᱮᱱ ᱞᱮᱠᱷᱚᱠ ᱢᱟᱧ ᱵᱟᱝ ᱠᱟᱱᱟ ᱡᱮ ᱢᱤᱫᱴᱟᱱ ᱜᱟᱱ ᱯᱚᱛᱚᱵᱤᱧ ᱚᱞᱟ ᱥᱮ ᱚᱱᱟ ᱫᱟᱨᱟᱭ ᱛᱤᱧ ᱵᱩᱡᱷᱟᱹᱣ ᱫᱟᱲᱮᱭᱟᱠᱚᱣᱟ ᱯᱚᱛᱚᱵᱽ ᱚᱞ ᱞᱮᱠᱷᱟᱱ ᱵᱷᱟᱹᱜᱤ ᱠᱚᱜ ᱜᱮᱭᱟ ᱢᱮᱱᱠᱷᱟᱱ ᱤᱧ ᱩᱱᱟᱹᱜ ᱟᱹᱣᱨᱤ ᱠᱟᱹᱵᱤᱞ ᱟᱹᱣᱨᱤᱧ ᱵᱮᱱᱟᱜᱼᱟ ᱡᱮ ᱯᱚᱛᱚᱵᱽ ᱚᱞ ᱞᱮᱠᱷᱟᱱ ᱩᱱᱟᱹᱜ ᱟᱹᱣᱨᱤᱧ ᱵᱮᱱᱟᱜ ᱛᱮ ᱟᱹᱣᱨᱤᱧ ᱚᱞᱟ ᱢᱮᱱᱠᱷᱟᱱ ᱥᱟᱶᱛᱟ ᱨᱮ ᱟᱹᱰᱤ ᱠᱤᱪᱷᱩ ᱜᱚᱲᱚ ᱥᱚᱯᱚᱦᱚᱫ ᱤᱧ ᱮᱢᱟ ᱠᱚᱣᱟ ᱥᱮᱧ ᱜᱚᱲᱚ ᱟᱠᱚᱣᱟ ᱵᱟᱲᱟᱭ ᱨᱮ ᱟᱹᱰᱤ ᱵᱟᱲᱟᱭ ᱥᱟᱱᱟᱭᱤᱧᱟ ᱡᱚᱛᱚᱣᱟᱜ ᱚᱱᱟ ᱪᱤᱠᱟᱹ ᱦᱚᱲ ᱟᱹᱰᱤᱜᱟᱱ ᱤᱧᱟᱹᱜ ᱠᱟᱹᱢᱤᱨᱮ ᱠᱩᱥᱤ ᱠᱚ ᱮᱢᱟᱜᱟᱜᱼᱟ